ᱛᱤᱨᱞᱟᱹ ᱠᱚᱫᱚ ᱟᱭᱢᱟ ᱜᱟᱱ ᱠᱷᱮᱞᱳᱰ ᱨᱮᱜᱮ ᱡᱚᱯᱚᱲᱟᱣ ᱢᱮᱱᱟᱜ ᱠᱚᱣᱟ ᱡᱮ ᱞᱮᱠᱟ ᱯᱷᱩᱴᱵᱚᱞ ᱠᱷᱮᱞᱳᱰ ᱠᱷᱚᱱ ᱮᱛᱚᱦᱚᱵ ᱠᱷᱚᱱ ᱮᱛᱚᱦᱚᱵ ᱠᱟᱛᱮ ᱡᱮᱢᱚᱱ ᱟᱨᱚᱠᱩ ᱟᱨᱚ ᱠᱷᱮᱞᱳᱰ ᱠᱚ ᱢᱮᱱᱟᱜᱼᱟ ᱡᱮᱢᱚᱱ ᱠᱤᱨᱠᱮᱴ ᱠᱷᱮᱞᱳᱰ ᱟᱨ ᱱᱚᱛᱮ ᱠᱟᱵᱟᱰᱤ ᱠᱷᱳᱠᱷᱳ ᱟ ᱫᱟᱵᱟ ᱞᱩᱰᱩ ᱦᱚᱠᱤ ᱴᱮᱱᱤᱥ ᱟᱨᱚ ᱮᱢᱟᱱ ᱮᱢᱟᱱ ᱜᱟᱛᱤ ᱠᱩᱜᱤ ᱡᱟᱦᱟᱸ ᱠᱷᱮᱞᱳᱰ ᱵᱚᱱ ᱢᱮᱛᱟᱜ ᱠᱟᱱᱟ ᱟᱵᱩ ᱛᱤᱨᱞᱟᱹ ᱠᱚ ᱱᱚᱶᱟ ᱠᱚ ᱠᱷᱮᱞᱳᱰ ᱠᱟᱛᱮᱫ ᱢᱟᱱᱮ ᱟᱹᱰᱤ ᱢᱚᱡ ᱜᱮᱠᱚ ᱵᱩᱡᱷᱟᱹᱣ ᱛᱟᱦᱮᱸᱱᱟ ᱟᱠᱚᱣᱟᱜ ᱥᱚᱨᱤᱨ ᱪᱚᱨᱪᱟ ᱛᱷᱮᱠᱮ ᱥᱩᱨᱩ ᱠᱚᱨᱮ ᱩᱱᱠᱩᱭᱟᱜ ᱥᱚᱨᱤᱨ ᱯᱷᱤᱴ ᱢᱟᱱᱮ ᱵᱷᱟᱜᱤ ᱠᱚ ᱵᱩᱡᱷᱟᱹᱣᱟ ᱢᱟᱱᱮ ᱥᱟᱨᱤᱨᱤᱠ ᱫᱤᱠ ᱫᱤᱭᱮ ᱦᱚᱸ ᱴᱷᱤᱠ ᱜᱮ ᱛᱟᱦᱮᱸᱱᱟ ᱟᱨ ᱢᱚᱱ ᱦᱚᱸ ᱴᱷᱤᱠ ᱛᱟᱦᱮᱸᱱᱟ ᱨᱮᱸᱜᱮᱡᱽ ᱡᱟᱹᱥᱛᱤᱜᱼᱟ ᱟᱨ ᱨᱮᱸᱜᱮᱡᱽ ᱡᱟᱹᱥᱛᱤ ᱠᱟᱛᱮ ᱟᱵᱚᱣᱟᱜ ᱡᱚᱢ ᱧᱩ ᱴᱷᱤᱠ ᱴᱷᱟᱠ ᱦᱩᱭᱩᱜ ᱛᱟᱵᱚᱱᱟ ᱟᱵᱩᱵᱚᱱ ᱠᱷᱮᱞᱳᱰ ᱞᱮᱠᱷᱟᱱ ᱡᱚᱛᱚ ᱨᱮ ᱥᱟᱨᱤᱨᱤᱠ ᱫᱤᱠ ᱛᱷᱮᱠᱮ ᱟᱭᱢᱟ ᱠᱤᱪᱷᱩ ᱢᱟᱱᱮ ᱟᱵᱚᱣᱟᱜ ᱥᱚᱨᱤᱨ ᱢᱟᱱᱮ ᱴᱷᱤᱠ ᱛᱟᱦᱮᱸᱱ ᱛᱟᱵᱚᱱᱟ ᱱᱚᱶᱟ ᱠᱷᱮᱞᱳᱰ ᱜᱮ ᱟᱵᱚᱣᱟᱜ ᱢᱤᱫᱴᱮᱱ ᱜᱮ ᱢᱮᱱ ᱞᱮᱠᱷᱟᱱ ᱟᱵᱚ ᱱᱚᱶᱟ ᱠᱷᱚᱡ ᱥᱚᱠᱛᱤ ᱵᱩᱱ ᱥᱟᱦᱟᱣ ᱫᱟᱲᱤᱭᱟᱜᱼᱟ ᱟᱨ ᱠᱷᱮᱞᱳᱰ ᱟᱵᱚ ᱵᱷᱟᱨᱚᱛ ᱨᱮ ᱟᱭᱢᱟ ᱟᱭᱢᱟ ᱠᱷᱮᱞᱳᱰ ᱜᱮ ᱵᱷᱟᱜᱤ ᱪᱮᱦᱮᱨᱟ ᱦᱩᱭᱩᱜ ᱠᱟᱱᱟ